ᱠᱳᱵᱷᱤᱰ ᱱᱟᱭᱤᱱᱴᱤᱱ ᱢᱚᱦᱟᱢᱟᱹᱨᱤ ᱨᱮᱭᱟᱜ ᱥᱟᱛᱟᱢ ᱨᱮ ᱡᱷᱟᱲᱠᱷᱚᱸᱰ ᱨᱮᱭᱟᱜ ᱥᱮᱪᱮᱫ ᱫᱚ ᱟᱹᱰᱤ ᱛᱮᱫᱜᱮ ᱵᱟᱹᱲᱛᱤᱭᱮᱱᱟ ᱱᱚᱣᱟ ᱠᱳᱵᱷᱤᱰ ᱱᱟᱭᱤᱱᱴᱤᱱ ᱦᱩᱭ ᱠᱟᱛᱮᱫ ᱮᱱᱟᱝ ᱜᱮ ᱟᱵᱚ ᱤᱥᱨᱟ ᱥᱮᱵᱟᱝ ᱚᱱᱞᱟᱭᱤᱱ ᱥᱮᱪᱮᱫ ᱤᱥᱠᱩᱞ ᱵᱚᱱᱫᱷ ᱵᱷᱮᱠᱥᱤᱱ ᱟᱨᱠᱤ ᱚᱱᱞᱟᱭᱤᱱ ᱱᱤᱠᱟᱥᱤ ᱤᱥᱠᱩᱞ ᱵᱚᱱᱫᱷ ᱟᱨ ᱪᱮ ᱵᱟᱝ ᱴᱤᱠᱟᱹ ᱠᱚᱨᱮᱱᱟᱜ ᱦᱚᱸ ᱱᱚᱣᱟ ᱠᱚᱨᱮ ᱠᱷᱚᱱ ᱜᱮ ᱥᱮᱪᱮᱫ ᱫᱚ ᱰᱷᱮᱨ ᱧᱟᱢ ᱮᱱᱟ